ᱟᱞᱮ ᱫᱚ ᱥᱮᱛᱟᱜ ᱵᱮᱞᱟ ᱜᱤᱫᱽᱨᱟᱹ ᱠᱚ ᱠᱷᱚᱡᱟ ᱵᱟᱥᱠᱮᱭᱟᱜ ᱚᱱᱟᱞᱮ ᱵᱮᱱᱟᱣᱟ ᱤᱭᱟᱹ ᱯᱤᱴᱷᱟᱹᱭᱟᱞᱮ ᱥᱮᱛᱟᱜ ᱵᱮᱞᱟ ᱪᱟᱣᱞᱮ ᱦᱚᱞᱚᱝ ᱨᱮᱭᱟᱜ ᱟᱫᱚᱣᱟ ᱪᱟᱣᱞᱮ ᱦᱚᱞᱚᱝ ᱨᱮᱭᱟᱜ ᱞᱮ ᱯᱤᱴᱷᱟᱹᱭᱟ ᱤᱭᱟᱹ ᱞᱮ ᱵᱮᱱᱟᱣᱟ ᱪᱤᱱᱤ ᱟᱨ ᱵᱩᱞᱩᱝ ᱫᱤᱭᱮ ᱞᱮ ᱞᱮᱣᱦᱟᱭᱟ ᱚᱱᱟ ᱥᱮᱛᱟᱜ ᱵᱮᱞᱟ ᱯᱤᱴᱷᱟᱹ ᱵᱟᱥᱠᱮᱭᱟᱜ ᱚᱱᱟ ᱞᱮ ᱡᱚᱢᱟ ᱤᱱᱟᱹ ᱡᱚᱢ ᱡᱚᱢ ᱵᱟᱲᱟ ᱠᱟᱛᱮᱫ ᱜᱤᱫᱽᱨᱟᱹ ᱠᱚ ᱤᱥᱠᱩᱞ ᱠᱚ ᱪᱟᱞᱟᱜᱼᱟ ᱛᱟᱨᱯᱚᱨᱮ ᱫᱚ ᱛᱤᱠᱤᱱ ᱥᱮᱫ ᱵᱮᱱᱟᱣᱟᱞᱮ ᱫᱟᱹᱞ ᱟᱨ ᱯᱟᱯᱚᱲ ᱵᱷᱟᱡᱟ ᱟᱞᱩ ᱵᱷᱟᱡᱟ ᱫᱤᱭᱮ ᱛᱤᱠᱤᱱ ᱥᱮᱫ ᱚᱱᱟ ᱞᱮ ᱡᱚᱢᱟ ᱛᱟᱯᱚᱨᱮ ᱫᱚ ᱟᱨᱚ ᱟᱲᱟᱜ ᱵᱷᱟᱡᱟ ᱛᱟᱦᱮᱱᱟ ᱢᱩᱱᱜᱟᱹ ᱟᱲᱟᱜ ᱵᱷᱟᱡᱟ ᱚᱱᱟ ᱠᱚ ᱛᱟᱨᱯᱚᱨᱮ ᱟᱹᱭᱩᱵ ᱥᱮᱫ ᱟᱹᱭᱩᱵ ᱵᱮᱞᱟ ᱟᱨᱦᱚᱸ ᱜᱤᱫᱽᱨᱟᱹ ᱴᱷᱤᱠ ᱤᱥᱠᱩᱞ ᱠᱷᱚᱱ ᱠᱚ ᱦᱤᱡᱩᱜᱼᱟ ᱟᱨ ᱢᱮᱜᱤ ᱠᱚᱞᱮ ᱵᱮᱱᱟᱣ ᱵᱟᱲᱟᱣᱟᱠᱚᱣᱟ ᱢᱮᱜᱤᱧ ᱵᱮᱱᱟᱣᱟ ᱢᱮᱜᱤᱧ ᱵᱮᱱᱟᱣᱟᱠᱚᱣᱟ ᱚᱱᱟ ᱠᱚ ᱡᱚᱢᱟ ᱤᱱᱟᱹ ᱛᱟᱭᱚᱢ ᱫᱚ ᱟᱹᱭᱩᱵ ᱥᱮᱫ ᱫᱚ ᱤᱭᱟᱹᱭᱟᱞᱮ ᱜᱩᱦᱩᱢ ᱦᱚᱞᱚᱝ ᱨᱮᱭᱟᱜ ᱞᱮ ᱯᱤᱴᱷᱟᱹᱭᱟ ᱜᱩᱦᱩᱢ ᱦᱚᱞᱚᱝ ᱤᱭᱟᱹ ᱠᱟᱛᱮᱫ ᱥᱤᱯᱤ ᱠᱟᱛᱮᱫ ᱵᱩᱞᱩᱝ ᱫᱤᱭᱮ ᱫᱟᱜ ᱫᱟᱜ ᱵᱩᱞᱩᱝ ᱠᱚ ᱞᱟᱜᱟᱣ ᱠᱟᱛᱮᱫ ᱞᱮ ᱥᱤᱯᱤᱭᱟ ᱥᱤᱯᱤ ᱠᱟᱛᱮᱫ ᱞᱮ ᱜᱩᱞᱤᱭᱟ ᱜᱩᱞᱤ ᱠᱟᱛᱮᱫ ᱤᱭᱟᱹ ᱭᱟᱞᱮ ᱵᱮᱞᱱᱟ ᱨᱮᱞᱮ ᱵᱮᱞᱱᱟᱭᱟ ᱵᱮᱞᱱᱟ ᱠᱟᱛᱮᱫ ᱯᱤᱴᱷᱟᱹ ᱟᱨᱠᱤ ᱯᱤᱴᱷᱟᱹᱭᱟᱞᱮ ᱚᱱᱟ ᱟᱭᱩᱵ ᱥᱮᱫ ᱟᱨ ᱟᱞᱩ ᱵᱷᱟᱡᱟ ᱛᱟᱦᱮᱱᱟ ᱟᱞᱩ ᱵᱷᱟᱡᱟ ᱫᱤᱭᱮ ᱯᱤᱴᱷᱟᱹ ᱚᱱᱟ ᱞᱮ ᱡᱚᱢᱟ ᱧᱤᱫᱟᱹ ᱥᱮᱫ ᱫᱚ ᱤᱱᱟᱹ ᱤᱱᱟᱹ ᱠᱚᱜᱮᱞᱮ ᱵᱮᱱᱟᱣ ᱵᱟᱲᱟᱭᱟ ᱤᱱᱟᱹ ᱠᱚᱞᱮ ᱡᱚᱢᱟ